ᱤᱧ ᱫᱚ ᱪᱮᱬᱮ ᱫᱚ ᱟᱹᱰᱤ ᱜᱮᱧ ᱠᱩᱥᱤ ᱟᱠᱚᱣᱟ ᱚᱱᱟ ᱟᱞᱮ ᱤᱧ ᱟᱞᱮ ᱚᱲᱟᱜ ᱨᱮᱦᱚᱸ ᱟᱹᱰᱤ ᱜᱟᱱ ᱯᱟᱣᱨᱟ ᱪᱮᱬᱮ ᱢᱮᱱᱟᱜ ᱚᱛᱟᱞᱮᱭᱟ ᱟᱨ ᱢᱤᱨᱩ ᱪᱮᱬᱮ ᱦᱚᱸ ᱢᱮᱱᱟᱜ ᱠᱚ ᱛᱟᱞᱮᱭᱟ ᱢᱤᱨᱩ ᱪᱮᱬᱮ ᱫᱚ ᱠᱷᱟᱧᱪᱟᱨ ᱵᱷᱤᱛᱤᱨᱮ ᱢᱚᱡ ᱜᱮᱞᱮ ᱫᱚᱦᱚ ᱠᱚᱣᱟ ᱟᱨ ᱡᱚᱢᱟᱜ ᱦᱚᱸ ᱚᱱᱟ ᱨᱮᱜᱮ ᱞᱮ ᱮᱢᱟ ᱠᱚᱣᱟ ᱡᱚᱢᱟᱜ ᱠᱚ ᱫᱟᱜ ᱠᱚ ᱟᱨ ᱡᱟᱦᱟᱭ ᱢᱮᱱᱟᱜ ᱠᱚ ᱛᱟᱞᱮᱭᱟ ᱯᱟᱣᱨᱟ ᱪᱮᱬᱮ ᱩᱱᱠᱩ ᱦᱚᱸ ᱢᱚᱡᱽ ᱜᱮ ᱥᱟᱛᱮ ᱞᱟᱛᱟᱨ ᱨᱮ ᱪᱩᱠᱟᱹᱜ ᱞᱮ ᱟᱠᱟ ᱟᱠᱟᱫ ᱠᱚᱣᱟ ᱴᱩᱠᱩᱡ ᱟᱨᱠᱤ ᱦᱟᱥᱟ ᱴᱩᱠᱩᱡ ᱴᱩᱠᱩᱡ ᱨᱮᱠᱚ ᱛᱟᱦᱮᱱ ᱜᱮᱭᱟ ᱚᱱᱟ ᱴᱩᱠᱩᱡ ᱵᱷᱤᱛᱤᱨ ᱨᱮ ᱵᱩᱥᱩᱵ ᱞᱮ ᱵᱩᱥᱩᱵ ᱞᱮ ᱫᱚᱦᱚ ᱠᱟᱜᱼᱟ ᱵᱩᱥᱩᱵ ᱢᱟᱱᱮ ᱡᱟᱦᱟᱸ ᱜᱩᱰᱟᱹ ᱵᱩᱥᱩᱵᱟᱫᱚ ᱢᱚᱡᱽ ᱜᱮ ᱞᱚᱞᱚ ᱜᱮᱠᱚ ᱵᱩᱡᱟ ᱚᱱᱠᱟ ᱠᱚ ᱛᱟᱦᱮᱱᱟ ᱟᱨ ᱫᱟᱜ ᱦᱚᱸ ᱚᱱᱠᱟ ᱞᱮ ᱚᱱᱠᱟ ᱜᱮ ᱫᱟᱜ ᱦᱚᱸ ᱚᱱᱠᱟ ᱜᱮᱞᱮ ᱫᱚᱦᱚᱸ ᱟᱠᱚᱣᱟ ᱪᱩᱠᱟᱹᱜ ᱨᱮ ᱚᱱᱟ ᱨᱮᱠᱚ ᱧᱩᱭ ᱜᱮᱭᱟ ᱟᱨ ᱯᱟᱴᱟ ᱯᱟᱴᱟ ᱴᱮᱭᱮᱧ ᱢᱮᱱᱟᱜᱼᱟ ᱚᱱᱠᱟ ᱦᱟᱱᱟ ᱥᱟ ᱱᱤᱭᱟᱹ ᱥᱟ ᱪᱟᱨ ᱫᱤᱜᱮ ᱮᱥᱮᱫ ᱚᱱᱟ ᱯᱟᱴᱟ ᱨᱮ ᱤᱭᱟᱹ ᱛᱟᱦᱮᱱᱟ ᱦᱳᱲᱳ ᱠᱚ ᱪᱟᱣᱞᱮ ᱠᱚ ᱡᱟᱦᱟᱸ ᱠᱚ ᱡᱚᱢ ᱜᱮᱭᱟ ᱟᱨᱠᱤ ᱡᱚᱛᱚ ᱜᱮ ᱚᱱᱟ ᱨᱮ ᱜᱚᱢ ᱠᱚᱦᱚᱸ ᱞᱮ ᱮᱢᱟ ᱠᱚ ᱛᱟᱦᱮᱱᱟ ᱚᱱᱟ ᱠᱚ ᱡᱚᱛᱚ ᱯᱟᱣᱨᱟ ᱠᱚ ᱪᱮᱬᱮ ᱠᱚ ᱡᱚᱢ ᱜᱮᱭᱟ ᱟᱨ ᱢᱚᱡᱽ ᱜᱮ ᱟᱭᱩᱵ ᱵᱮᱲᱟ ᱫᱚ ᱤᱧ ᱜᱮᱧ ᱮᱢᱟ ᱠᱚ ᱛᱟᱦᱮᱱᱟ ᱵᱟᱨᱦᱮ ᱨᱮ ᱵᱟᱨᱦᱮ ᱠᱚ ᱚᱰᱚᱝᱼᱚᱜ ᱛᱟᱦᱮᱸ ᱱᱟᱠᱚ ᱮᱫᱚᱢ ᱥᱚᱢᱚᱭ ᱫᱚ ᱤᱧᱜᱮ ᱵᱟᱨᱦᱮ ᱨᱮ ᱡᱚᱢᱟᱜ ᱤᱧ ᱮᱨ ᱟᱠᱚᱣᱟ ᱡᱚᱢ ᱟᱠᱚ ᱫᱟᱜ ᱦᱚᱸ ᱵᱟᱨᱦᱮ ᱨᱮᱧ ᱮᱢᱟ ᱠᱚ ᱛᱟᱦᱮᱱᱟ ᱟᱫᱚᱢ ᱥᱚᱢᱚᱭ ᱫᱚ ᱟᱭᱩᱵ ᱵᱮᱲᱟ ᱫᱚ ᱟᱠᱚ ᱞᱟᱹᱜᱤᱫ ᱟᱞᱟᱫᱟ ᱠᱚᱨᱮ ᱛᱟᱦᱮᱱᱟ ᱟᱨ ᱢᱤᱫ ᱫᱷᱟᱣ ᱞᱟᱹᱜᱤᱫ ᱫᱚ ᱥᱮᱛᱟᱜ ᱟᱨ ᱟᱭᱩᱵ ᱚᱱᱟ ᱫᱚ ᱟᱞᱟᱫᱟ ᱤᱧ ᱮᱢᱟ ᱠᱚᱣᱟ ᱵᱟᱨᱦᱮ ᱨᱮ ᱨᱟᱪᱟ ᱨᱤᱧ ᱮᱢᱟ ᱠᱚᱜᱮᱭᱟ ᱟᱨ ᱵᱟᱠᱤ ᱥᱚᱢᱚᱭ ᱫᱚ ᱡᱟᱦᱟᱸ ᱪᱩᱠᱟᱹᱜ ᱨᱮ ᱛᱟᱦᱮᱱᱟ ᱟᱨ ᱫᱟᱜ ᱛᱟᱦᱮᱱᱟ ᱚᱱᱟ ᱯᱟᱴᱟ ᱨᱮ ᱡᱟᱦᱟᱸ ᱤᱭᱟᱹ ᱛᱟᱦᱮᱱᱟ ᱦᱳᱲᱳ ᱪᱟᱣᱞᱮ ᱚᱱᱟ ᱦᱚᱸ ᱠᱚ ᱡᱚᱢᱟ ᱟᱹᱰᱤ ᱟᱹᱰᱤ ᱵᱮᱥ ᱜᱮᱧ ᱟᱹᱭᱠᱟᱹᱣᱟ ᱚᱱᱟ ᱜᱮ